ᱟᱵᱚ ᱵᱷᱟᱨᱚᱛ ᱫᱤᱥᱚᱢ ᱨᱮ ᱟᱭᱢᱟ ᱥᱟᱜᱟᱲᱚᱢ ᱨᱮᱱᱟᱜ ᱵᱮᱵᱚᱥᱛᱟ ᱢᱮᱱᱟᱜᱼᱟ ᱪᱮᱫᱞᱮᱠᱟ ᱪᱚᱴ ᱛᱮ ᱩᱰᱟᱹᱜ ᱞᱟᱹᱜᱤᱫ ᱩᱰᱟᱹᱜ ᱜᱟᱹᱰᱤ ᱢᱮᱱᱟᱜᱼᱟ ᱟᱨ ᱚᱛ ᱨᱮ ᱰᱟᱦᱟᱨ ᱨᱮ ᱪᱟᱞᱟᱜ ᱞᱟᱹᱜᱤᱫ ᱜᱟᱹᱰᱤ ᱢᱮᱱᱟᱜᱼᱟ ᱴᱨᱚᱱ ᱢᱮᱱᱟᱜᱼᱟ ᱵᱟᱥ ᱢᱮᱱᱟᱜᱼᱟ ᱠᱟᱨ ᱢᱮᱱᱟᱜᱼᱟ ᱢᱚᱴᱚᱨ ᱥᱟᱭᱠᱮᱞ ᱢᱮᱱᱟᱜᱼᱟ ᱟᱨᱦᱚᱸ ᱟ ᱛᱩ ᱨᱮᱫᱚ ᱰᱟᱝᱨᱟ ᱜᱟ ᱰᱤ ᱢᱮᱱᱟᱜᱼᱟ ᱟᱭᱢᱟ ᱞᱮᱠᱟᱱ ᱜᱟᱹᱰᱤ ᱢᱮᱱᱟᱜᱼᱟ ᱫᱟᱜ ᱨᱮ ᱥᱮᱱᱚᱜ ᱞᱟᱹᱜᱤᱫ ᱦᱚᱸ ᱫᱟᱜ ᱡᱟᱦᱟᱡ ᱢᱮᱱᱟᱜᱼᱟ ᱤᱱᱠᱟ ᱚᱱᱟᱠᱚ ᱥᱟᱜᱟᱲᱚᱢ ᱛᱮᱜᱮ ᱟᱵᱚ ᱫᱚ ᱢᱤᱫᱴᱮᱱ ᱫᱤᱥᱚᱢ ᱠᱷᱚᱱ ᱟᱨ ᱢᱤᱫᱴᱮᱱ ᱫᱤᱥᱚᱢ ᱵᱚᱱ ᱥᱮᱱᱚᱜ ᱜᱮᱭᱟ ᱚᱱᱠᱟ ᱛᱮᱜᱮ ᱜᱚᱴᱟ ᱫᱤᱥᱚᱢ ᱵᱚᱱ ᱫᱟᱬᱟᱱ ᱟᱹᱪᱩᱨ ᱜᱮᱭᱟ ᱚᱱᱠᱟ ᱠᱟᱛᱮ ᱜᱮ ᱟᱭᱢᱟᱱ ᱵᱮᱵᱚᱥᱛᱟ ᱤᱭᱟᱹ ᱦᱩᱭ ᱟᱠᱟᱱᱟ ᱢᱤᱫᱴᱮᱱ ᱫᱤᱥᱚᱢ ᱠᱷᱚᱱ ᱟᱨ ᱢᱤᱫᱴᱮᱱ ᱫᱤᱥᱚᱢ ᱪᱟᱞᱟᱜ ᱞᱟᱹᱜᱤᱫ ᱱᱚᱶᱟ ᱥᱟᱜᱟᱲᱚᱢ ᱨᱮᱱᱟᱜ ᱵᱮᱵᱚᱥᱛᱟ ᱵᱟᱝ ᱛᱟᱦᱮᱸᱞᱮᱱᱠᱷᱟᱱ ᱜᱚᱴᱟ ᱫᱤᱥᱚᱢ ᱦᱚᱸ ᱜᱚᱴᱟ ᱫᱤᱥᱚᱢ ᱦᱚᱸ ᱵᱟᱵᱩᱱ ᱫᱟᱬᱟᱸᱱ ᱫᱟᱲᱤ ᱠᱮᱭᱟ ᱛᱚ ᱱᱤᱭᱟᱹ ᱥᱟᱜᱟᱲᱚᱢ ᱫᱚ ᱟᱵᱩ ᱞᱟᱹᱜᱤᱫ ᱟᱭᱢᱟ ᱡᱟᱨᱩᱨᱤ ᱜᱮᱭᱟ ᱚᱱᱟ ᱵᱟᱝ ᱛᱟᱦᱮᱸ ᱞᱮᱱ ᱠᱷᱟᱡ ᱵᱟᱵᱚᱱ ᱫᱟᱬᱟ ᱫᱟᱲᱮ ᱠᱮᱭᱟ ᱚᱱᱠᱟ ᱠᱟᱛᱮ ᱜᱮ ᱟᱭᱢᱟ ᱥᱟᱜᱟᱲᱚᱢ ᱨᱮᱱᱟᱜ ᱵᱮᱵᱚᱥᱛᱟ ᱡᱮᱱᱚ ᱫᱟᱨᱟᱭ ᱫᱤᱱ ᱨᱮ ᱟᱨᱚ ᱡᱟᱥᱛᱤᱜ ᱢᱟ ᱛᱚ ᱦᱚᱲ ᱞᱟᱹᱜᱤᱫ ᱦᱚᱸ ᱵᱷᱟᱞᱤ ᱦᱩᱭᱩᱜᱼᱟ